ᱟᱵᱚᱣᱟᱜ ᱫᱷᱚᱨᱚᱢ ᱤᱫᱤᱠᱟᱛᱮᱫ ᱚᱞᱚᱜ ᱯᱟᱲᱦᱟᱣ ᱡᱚᱛᱚᱜᱮ ᱪᱟᱹᱞᱩᱜ ᱠᱟᱱᱟ ᱤᱛᱩᱱ ᱟᱥᱲᱟ ᱥᱤᱸᱜᱟᱹᱲ ᱟᱹᱭᱩᱵ ᱟᱭᱩᱵ ᱵᱮᱲᱟ ᱚᱱᱟ ᱤᱥᱠᱩᱞ ᱠᱚᱞᱮᱡᱽ ᱢᱟ ᱡᱚᱛᱚ ᱵᱚᱱᱫᱚ ᱪᱟᱵᱟᱣᱠᱟᱱ ᱯᱟᱴᱤᱯᱚᱞᱚᱴᱤᱠ ᱠᱟᱛᱮᱫ ᱢᱚᱢᱚᱛᱟ ᱡᱚᱛᱚᱭ ᱵᱚᱱᱫᱚ ᱪᱟᱵᱟᱣᱠᱟᱫ ᱛᱚ ᱟᱵᱚᱣᱟᱜ ᱫᱷᱚᱨᱚᱢ ᱨᱮᱭᱟᱜ ᱤᱛᱩᱱ ᱟᱥᱲᱟ ᱱᱤᱛᱚᱜ ᱪᱟᱹᱞᱩᱜ ᱠᱟᱱᱟ ᱡᱮ ᱟᱵᱚ ᱥᱟᱱᱛᱟᱲᱤ ᱯᱟᱹᱨᱥᱤ ᱛᱮᱦᱚᱸ ᱚᱞᱯᱟᱲᱦᱟᱣ ᱟᱨᱚ ᱫᱷᱚᱨᱚᱢ ᱠᱚᱨᱚᱢ ᱮᱱᱮᱡ ᱥᱮᱨᱮᱨᱧ ᱞᱟᱹᱭᱞᱟᱠᱪᱟᱨ ᱡᱚᱛᱚ ᱞᱟᱹᱭᱛᱮᱜᱮ ᱪᱟᱞᱩᱜ ᱠᱟᱱᱟ ᱟᱨᱵᱚᱱ ᱪᱟᱹᱞᱩ ᱤᱫᱤᱭᱟ ᱱᱚᱝᱠᱟᱜᱮ ᱜᱤᱫᱽᱨᱟᱹ ᱠᱚ ᱱᱤᱛᱟᱹᱜ ᱫᱷᱟᱹᱨᱤᱡ ᱛᱮᱦᱚᱸ ᱥᱟᱱᱛᱟᱲᱤ ᱯᱟᱹᱨᱥᱤ ᱚᱞ ᱯᱟᱲᱦᱟᱣ ᱵᱟᱠᱚ ᱪᱮᱫ ᱞᱮᱫᱟ ᱛᱚᱵᱮ ᱩᱱᱠᱩ ᱠᱚᱦᱚᱸ ᱪᱮᱫ ᱦᱚᱪᱚ ᱦᱩᱭᱩᱜ ᱠᱟᱱᱟ ᱛᱷᱚᱲᱟ ᱛᱷᱚᱲᱟ ᱵᱟᱰᱟᱭ ᱚᱪᱚ ᱦᱩᱭᱩᱜ ᱠᱟᱱᱟ ᱟᱨᱵᱚᱱ ᱵᱟᱰᱟᱭ ᱚᱪᱚ ᱠᱚᱣᱟ ᱱᱤᱛ ᱨᱮᱦᱚᱸ ᱵᱚᱱ ᱵᱟᱰᱟᱭ ᱦᱚᱪᱚ ᱠᱚᱣᱟ ᱟᱨᱦᱚᱸ ᱵᱟᱰᱟᱭ ᱪᱚ ᱠᱚᱜᱮ ᱦᱩᱭᱩᱜ ᱛᱟᱵᱚᱱᱟ ᱟᱨ ᱱᱚᱣᱟ ᱡᱤᱭᱚᱱ ᱨᱮ ᱟᱶᱛᱟ ᱟᱨᱤ ᱤᱫᱤ ᱫᱚ ᱪᱮᱜᱞᱮᱠᱟᱧ ᱞᱟᱹᱭᱟ ᱟᱵᱚ ᱫᱚ ᱡᱟᱦᱮᱨ ᱜᱟᱲᱨᱮᱱ ᱵᱚᱸᱜᱟ ᱵᱩᱨᱩ ᱡᱟᱦᱮᱨ ᱜᱟᱲᱨᱮ ᱮᱱᱮᱡ ᱥᱮᱨᱮᱧ ᱢᱮᱱᱟᱜ ᱛᱟᱵᱚᱱᱟ ᱵᱟᱦᱟ ᱥᱚᱦᱨᱟᱭ ᱟᱨ ᱡᱟᱦᱮᱨ ᱜᱟᱲ ᱨᱮ ᱠᱟᱢᱚ ᱦᱚᱨᱟ ᱢᱤᱴᱤᱝ ᱠᱚᱨᱮ ᱟᱵᱚᱫᱚ ᱪᱮᱫᱟᱜ ᱜᱚᱜᱚᱦᱚᱲ ᱛᱤᱨᱞᱟᱹ ᱦᱚᱯᱚᱱ ᱠᱚᱣᱟᱜ ᱢᱟᱱᱮ ᱫᱟᱣ ᱫᱚ ᱵᱟᱱᱩᱜᱩᱜᱼᱟ ᱫᱟᱣ ᱦᱟᱹᱴᱤᱧ ᱞᱮᱠᱷᱟᱡ ᱫᱚ ᱟᱹᱰᱤᱜᱟᱱ ᱜᱮ ᱵᱷᱟᱞᱤᱜᱼᱟ ᱥᱮ ᱱᱚᱜᱼᱚᱭ ᱵᱟᱦᱟ ᱥᱚᱦᱚᱨᱟᱭ ᱡᱟᱦᱮᱨ ᱜᱟᱲ ᱨᱮᱠᱚ ᱥᱚᱲᱮᱭᱟ ᱥᱳᱲᱮ ᱠᱚᱦᱚᱸ ᱥᱮᱫᱟᱭ ᱫᱚ ᱡᱚᱢ ᱟᱹᱜᱩ ᱦᱩᱭ ᱟᱠᱟᱱᱟ ᱱᱤᱛᱟᱹᱜ ᱫᱚ ᱚᱱᱟ ᱠᱚᱦᱚᱸ ᱵᱟᱠᱚ ᱮᱢᱚᱜ ᱠᱟᱱᱟ ᱱᱤᱛᱚᱜ ᱵᱚᱸᱜᱟ ᱵᱩᱨᱩ ᱜᱮ ᱡᱟᱹᱱᱤᱡ ᱠᱷᱟᱱ ᱠᱚᱢ ᱤᱫᱤᱜ ᱠᱟᱱᱟ ᱤᱧᱟᱹᱜ ᱵᱩᱡᱽᱨᱮ ᱟᱞᱮ ᱠᱚᱻ ᱥᱟᱶᱛᱮᱞᱮ ᱛᱟᱦᱮᱱ ᱜᱮᱭᱟ ᱤᱧ ᱡᱚᱛᱚᱨᱮ ᱠᱟᱹᱢᱤ ᱦᱚᱨᱟᱨᱮ ᱜᱚᱲᱚᱛᱮᱜᱮ ᱟᱨ ᱜᱚᱲᱚᱛᱮᱜᱮᱧ ᱛᱟᱦᱮᱱᱟ ᱡᱮ ᱱᱚᱜᱼᱚᱭᱡᱮ ᱜᱟᱯᱟ ᱢᱮᱭᱟᱝ ᱵᱟᱦᱟ ᱥᱩᱨᱩᱜ ᱠᱟᱱ ᱛᱟᱞᱮᱭᱟ ᱟᱫᱚ ᱮᱱᱠᱷᱟᱱ ᱫᱚ ᱮᱱᱮᱡ ᱥᱮᱨᱮᱧ ᱛᱩᱢᱫᱟᱹᱜ ᱴᱟᱢᱟᱠ ᱞᱟᱹᱭᱞᱟᱠᱪᱟᱨ ᱟᱹᱨᱤᱪᱟᱹᱞᱤ ᱠᱟᱹᱢᱤᱦᱚᱨᱟ ᱡᱚᱛᱚ ᱨᱮᱜᱮ ᱜᱚᱲᱚᱨᱮᱜᱮ ᱢᱤᱱᱟᱹᱧᱟ ᱟᱨ ᱞᱮ ᱪᱟᱞᱟᱜ ᱜᱮᱭᱟ ᱡᱮᱢᱚᱱ ᱱᱚᱝᱠᱟᱜᱮ ᱛᱤᱨᱞᱟᱹ ᱦᱚᱯᱚᱱ ᱠᱚᱦᱚᱸ ᱠᱟᱹᱴᱤᱡ ᱢᱚᱸᱡᱽ ᱠᱚ ᱦᱩᱭᱩᱜᱼᱟ ᱢᱤᱴᱤᱝᱨᱮ ᱜᱚᱲᱚ ᱥᱚᱯᱚᱦᱚᱫ ᱨᱮ ᱛᱟᱦᱮᱱ ᱠᱷᱟᱱ ᱫᱚ ᱡᱟᱹᱱᱤᱡ ᱠᱷᱟᱱ ᱫᱚ ᱟᱹᱰᱤᱜᱮ ᱵᱷᱟᱞᱤ ᱠᱚᱜᱼᱟ ᱪᱮᱫᱟᱜ ᱵᱟᱝᱵᱚᱱ ᱠᱷᱚᱡᱽ ᱠᱚᱣᱟ ᱜᱚᱜᱚᱦᱚᱲ ᱡᱟᱦᱟᱭ ᱡᱟᱦᱟᱭᱟᱜ ᱠᱟᱢᱤ ᱦᱚᱨᱟ ᱩᱱᱤ ᱴᱷᱤᱠ ᱜᱮᱭ ᱠᱟᱢᱤᱭᱟ ᱟᱨᱦᱚᱸ ᱟᱪᱩ ᱪᱟ ᱪᱳᱨᱮ ᱟᱨᱚ ᱥᱟᱶᱛᱟᱨᱮᱱ ᱦᱚᱲ ᱠᱚ ᱛᱤᱨᱞᱟᱹ ᱦᱚᱯᱚᱱ ᱠᱚ ᱡᱚᱛᱚᱜᱮ ᱟᱪᱩ ᱪᱟᱞᱟᱣᱨᱮ ᱵᱚᱸᱜᱟ ᱵᱩᱨᱩᱨᱮ ᱫᱩᱨᱮ ᱫᱮᱞᱟᱨᱮ ᱜᱚᱜᱚᱦᱚᱲ ᱟᱫᱚ ᱪᱮᱫᱟᱜ ᱵᱟᱵᱚᱱ ᱥᱩᱨ ᱪᱚᱣᱠᱚᱣᱟ ᱪᱟᱫᱟᱜ ᱵᱟᱵᱚᱱ ᱞᱟᱦᱟ ᱠᱚᱣᱟ ᱞᱟᱦᱟ ᱠᱚᱜᱮᱭᱟᱵᱚᱱ ᱟᱠᱚ ᱛᱮᱜᱮ ᱠᱟᱢᱤ ᱦᱚᱨᱟ ᱟᱨ ᱵᱟᱰᱟᱭ ᱪᱚ ᱞᱮᱠᱚ ᱠᱷᱟᱡ ᱫᱚᱠᱚ ᱥᱮᱱ ᱤᱫᱤᱜᱼᱟ ᱧᱮᱞ ᱧᱮᱞᱛᱮ ᱵᱩᱡᱽ ᱵᱩᱡᱽᱛᱮ ᱠᱚ ᱵᱟᱰᱟᱭ ᱤᱫᱤᱭᱟ ᱪᱮᱫᱟᱜ ᱵᱟᱝ ᱚᱝᱠᱟᱜᱮ ᱟᱵᱚ ᱱᱤᱛᱚᱜ ᱠᱷᱚᱡ ᱵᱟᱵᱚᱱ ᱞᱟᱹᱭ ᱫᱚᱦᱚᱣᱟᱠᱚ ᱠᱷᱟᱡ ᱟᱠᱟᱨᱮᱠᱚ ᱧᱟᱢᱟ ᱤᱧᱫᱚ ᱡᱟᱹᱱᱤᱡ ᱠᱷᱟᱱ ᱤᱧ ᱢᱮᱱᱟ ᱡᱚᱛᱚ ᱦᱚᱲᱜᱮ ᱥᱚᱢᱟᱱ ᱦᱟᱹᱴᱤᱝ ᱛᱮᱵᱚᱱ ᱠᱟᱹᱢᱤ ᱞᱮᱠᱷᱟᱡ ᱟᱹᱰᱤᱜᱮ ᱵᱷᱟᱞᱤᱜᱼᱟ ᱛᱤᱨᱞᱟᱹ ᱠᱚᱦᱚᱸ ᱠᱚᱲᱟ ᱟᱨ ᱦᱚᱯᱚᱱ ᱠᱚᱦᱚᱸ ᱫᱩᱨᱮ ᱫᱮᱞᱟᱨᱮ ᱦᱤᱡᱩᱜᱨᱮ ᱥᱮᱱᱚᱜᱨᱮ ᱠᱩᱞᱤᱨᱮ ᱠᱩᱯᱩᱞᱤᱜᱨᱮ ᱠᱟᱹᱢᱤ ᱦᱚᱨᱟ ᱫᱚ ᱡᱚᱛᱚ ᱨᱮᱜᱮ ᱞᱟᱜᱟᱜᱼᱟ ᱠᱚᱲᱟ ᱦᱚᱯᱚᱱ ᱦᱚᱸ ᱠᱩᱲᱤ ᱦᱚᱯᱚᱱ ᱵᱟᱭ ᱥᱟᱵ ᱥᱩᱨᱟᱭ ᱠᱷᱟᱡ ᱪᱤᱠᱟᱹᱛᱮᱭ ᱧᱟᱢᱟ ᱠᱟᱹᱢᱤᱦᱚᱨᱟ ᱛᱤᱱᱟᱹᱜ ᱜᱚᱴᱮᱡ ᱟᱵᱚᱫᱚ ᱠᱟᱹᱢᱤ ᱦᱚᱨᱟ ᱛᱟᱵᱚᱱ ᱪᱚᱰᱚᱨ ᱦᱤᱨᱤᱡ ᱯᱟᱹᱥᱤᱨ ᱠᱷᱟᱞᱟᱜ ᱯᱷᱩᱲᱩᱜ ᱛᱤᱱᱟᱹᱜ ᱜᱚᱴᱮᱡ ᱥᱟᱝ ᱥᱟᱵ ᱥᱩᱨ ᱞᱟᱜᱟᱜᱼᱟ ᱡᱚᱛᱚ ᱜᱷᱟᱹᱲᱤᱡ ᱟᱵᱚᱫᱚ ᱡᱚᱛᱚ ᱡᱚᱛᱚᱛᱮ ᱠᱟᱹᱢᱤᱦᱚᱨᱟ ᱟᱵᱚᱣᱟᱜ ᱫᱚ ᱵᱮᱥᱤ ᱜᱮᱛᱟᱵᱚᱱᱟ ᱥᱟᱶᱛᱟ ᱟᱹᱨᱤ ᱫᱚ ᱵᱷᱤᱱᱟᱹ ᱜᱮᱭᱟ ᱟᱵᱚᱫᱚ ᱫᱷᱤᱨᱤ ᱵᱚᱸᱜᱟ ᱢᱮᱲ ᱵᱚᱸᱜᱟ ᱫᱚᱵᱚᱱ ᱵᱟᱝᱠᱟᱱᱟ ᱡᱚᱛᱚ ᱵᱚᱸᱜᱟ ᱠᱷᱚᱡ ᱫᱷᱚᱨᱚᱢ ᱵᱚᱸᱜᱟ ᱫᱚ ᱟᱵᱚᱨᱮᱱ ᱜᱮ ᱢᱟᱨᱟᱝ ᱵᱚᱸᱜᱟ ᱤᱧᱫᱚ ᱚᱱᱟᱧ ᱢᱚᱱᱮᱭᱟ ᱟᱫᱚ ᱛᱤᱱᱟᱹᱜ ᱥᱟᱹᱨᱤ ᱥᱮ ᱛᱤᱱᱟᱹᱜ ᱠᱷᱟᱹᱞᱤ ᱚᱱᱟᱫᱚ ᱟᱯᱮ ᱵᱩᱡᱽ ᱵᱩᱡᱽᱛᱮ ᱵᱩᱡᱽ ᱵᱟᱰᱟᱭ ᱛᱟᱵᱚᱱ ᱯᱮ ᱟᱨᱚ ᱞᱟᱹᱴᱩ ᱵᱚᱦᱚᱜ ᱠᱚ ᱟᱵᱚᱨᱮᱱ ᱩᱱᱟᱹᱜ ᱜᱟᱱ ᱫᱚ ᱡᱟᱹᱱᱤᱡ ᱛᱤᱨᱞᱟᱹ ᱦᱚᱯᱚᱱ ᱫᱚ ᱵᱟᱝᱞᱮ ᱵᱟᱲᱟᱭᱟ ᱠᱟᱛᱷᱟ ᱠᱚᱫᱚ ᱟᱯᱮ ᱚᱱᱟ ᱠᱚᱫᱚ ᱢᱮᱱ ᱤᱫᱤᱯᱮ ᱤᱧᱫᱚ ᱵᱤᱥᱤ ᱢᱟᱨᱟᱝ ᱵᱟᱝ ᱢᱮᱱ ᱠᱟᱛᱮᱫ ᱛᱮᱫᱚᱧ ᱤᱧ ᱫᱚᱧ ᱪᱟᱬ ᱪᱟᱬ ᱜᱮᱧ ᱢᱩᱪᱟᱹᱫᱟ